ᱤᱥᱤᱱ ᱚᱲᱟᱜ ᱨᱮ ᱜᱩᱰᱩ ᱠᱚ ᱪᱟᱵᱟ ᱞᱟᱹᱜᱤᱫ ᱛᱮ ᱤᱥᱤᱥᱱ ᱚᱲᱟᱜ ᱟᱹᱰᱤ ᱢᱚᱡᱽᱛᱮ ᱱᱟᱯᱟᱭ ᱥᱮ ᱤᱥᱤᱱ ᱚᱲᱟᱜ ᱨᱮ ᱡᱟᱦᱟᱱᱟᱜ ᱫᱩᱨᱤᱵ ᱠᱚ ᱡᱟᱹᱥᱛᱤ ᱵᱟᱝ ᱫᱚᱦᱚ ᱠᱟᱛᱮᱫ ᱤᱥᱤᱱ ᱚᱲᱟᱜ ᱫᱚ ᱟᱹᱰᱤ ᱢᱚᱡᱽ ᱛᱮ ᱫᱚᱦᱚᱭ ᱦᱩᱭᱩᱜᱼᱟ ᱪᱮᱫᱟᱜ ᱥᱮ ᱤᱥᱤᱱ ᱚᱲᱟᱜ ᱨᱮ ᱡᱩᱫᱤ ᱟᱭᱢᱟ ᱫᱩᱨᱤᱵ ᱛᱟᱦᱮᱱᱟ ᱥᱮ ᱤᱥᱤᱱ ᱚᱲᱟᱜ ᱟᱹᱰᱤ ᱟᱵᱚ ᱡᱟᱦᱟᱸ ᱛᱤᱨᱮᱵᱚ ᱵᱮᱨᱮᱫ ᱛᱟᱦᱮᱱᱟ ᱥᱮ ᱟᱹᱰᱤ ᱱᱚᱣᱟ ᱠᱚ ᱛᱟᱦᱮᱱᱟ ᱢᱮᱱᱠᱷᱟᱱ ᱚᱱᱟ ᱤᱥᱤᱱ ᱚᱲᱟᱜ ᱨᱮ ᱟᱭᱢᱟ ᱜᱩᱰᱩ ᱠᱚ ᱵᱚᱥᱚᱵᱟᱥ ᱫᱟᱲᱮᱭᱟᱜᱼᱟ ᱥᱮᱠᱚ ᱰᱮᱨᱟ ᱫᱟᱲᱮᱭᱟᱜᱼᱟ

ᱚᱸᱰᱮ ᱜᱩᱰᱩ ᱠᱚ ᱰᱮᱨᱟ ᱞᱮᱱᱠᱷᱟᱱ ᱤᱥᱤᱱ ᱚᱲᱟᱜ ᱨᱮ ᱟᱭᱢᱟ ᱞᱮᱠᱟᱱ ᱡᱤᱱᱤᱥ ᱛᱟᱦᱮᱱᱟ ᱡᱮᱞᱮᱠᱟ ᱪᱟᱣᱞᱮ ᱥᱚᱵᱡᱤ ᱱᱚᱣᱟ ᱠᱚ ᱥᱟᱶᱛᱮ ᱟᱨᱚ ᱟᱭᱢᱟ ᱞᱮᱠᱟᱱ ᱡᱚᱢᱟᱜ ᱠᱚ ᱛᱟᱦᱮᱱᱟ ᱚᱱᱟ ᱠᱚ ᱚᱱᱟ ᱠᱚ ᱪᱮᱛᱟᱱ ᱨᱮ ᱜᱩᱰᱩ ᱚᱱᱟ ᱠᱚ ᱡᱚᱢ ᱠᱟᱛᱮ ᱥᱮ ᱚᱱᱟ ᱠᱚ ᱪᱮᱛᱟᱱ ᱨᱮ ᱠᱚ ᱠᱷᱤᱞᱰᱩ ᱮᱱᱮᱡ ᱠᱟᱛᱮ ᱚᱱᱟ ᱠᱚ ᱪᱮᱛᱟᱱ ᱨᱮ ᱡᱟᱦᱟᱱᱟᱜ ᱚᱱᱟ ᱠᱚ ᱡᱚᱢ ᱠᱟᱛᱮ ᱟᱵᱚ ᱠᱚ ᱛᱟᱞᱟᱮ ᱨᱳᱜᱽ ᱟᱡᱟᱨ ᱦᱩᱭ ᱫᱟᱲᱮᱭᱟᱜᱼᱟ ᱚᱱᱟ ᱠᱚ ᱡᱟᱛᱮ ᱟᱞᱚ ᱦᱩᱭᱩᱜ ᱢᱟ ᱚᱱᱟ ᱞᱟᱹᱜᱤᱫ ᱛᱮ ᱟᱵᱚ ᱥᱟᱱᱟᱢ ᱠᱚᱜᱮ ᱦᱩᱫᱤᱥ ᱫᱚᱦᱚ ᱦᱩᱭᱩᱜ ᱛᱟᱵᱚᱱᱟ ᱡᱮ ᱤᱥᱤᱱ ᱚᱲᱟᱜ ᱨᱮ ᱟᱹᱰᱤ ᱥᱟᱯᱷᱟ ᱥᱟᱹᱦᱤᱡ ᱵᱚᱱ ᱫᱚᱦᱚᱭᱟ ᱛᱚᱵᱮ ᱠᱷᱟᱱ ᱟᱵᱚᱣᱟᱜ ᱨᱳᱜᱽ ᱟᱡᱟᱨ ᱟᱭᱢᱟ ᱞᱮᱠᱟᱱᱟᱜ ᱮᱴᱠᱮᱴᱚᱬᱮ ᱠᱷᱚᱱ ᱵᱚᱱ ᱵᱟᱧᱪᱟᱣ ᱫᱟᱲᱮᱭᱟᱜᱼᱟ ᱟᱨ ᱴᱚᱭᱞᱮᱴ ᱴᱚᱭᱞᱮᱴ ᱦᱚᱸ ᱡᱮᱢᱚᱱ ᱟᱹᱰᱤ ᱱᱟᱯᱚᱟᱭ ᱪᱷᱤᱢ ᱪᱷᱟᱢ ᱵᱚᱱ ᱫᱚᱦᱚᱭ ᱢᱟ ᱪᱮᱫᱟᱜ ᱥᱮ ᱴᱚᱭᱞᱮᱴ ᱨᱮ ᱫᱤᱱᱟᱹᱢ ᱦᱤᱞᱳᱜ ᱴᱷᱤᱠ ᱢᱟᱪᱷᱟ ᱫᱟᱜ ᱠᱚ ᱵᱟᱝ ᱮᱢᱚᱜ ᱞᱮᱠᱷᱟᱱ ᱚᱱᱟ ᱴᱚᱭᱞᱮᱴ ᱨᱮ ᱟᱭᱢᱟ ᱞᱮᱠᱟᱱ ᱛᱤᱡᱩ ᱠᱚ ᱥᱤᱨᱡᱟᱹᱣ ᱫᱟᱲᱮᱭᱟᱜᱼᱟ ᱥᱮ ᱚᱱᱟ ᱴᱚᱭᱞᱮᱴ ᱨᱮ ᱟᱭᱢᱟ ᱞᱮᱠᱟᱱ ᱨᱚᱠᱚ ᱛᱮᱭᱟᱨ ᱠᱟᱛᱮ ᱚᱱᱟ ᱴᱚᱭᱞᱮᱴ ᱥᱩᱨᱱᱥᱩᱯᱩᱨ ᱠᱚ ᱟᱵᱚᱜᱼᱟ ᱟᱨ ᱩᱱᱠᱩ ᱨᱚᱜᱮ ᱚᱱᱟ ᱴᱚᱭᱞᱮᱴ ᱠᱷᱚᱱᱟᱜ ᱟᱵᱚᱣᱟᱜ ᱤᱥᱤᱱ ᱚᱲᱟᱜ ᱛᱮᱠᱚ ᱦᱤᱡᱩᱜᱼᱟ ᱤᱥᱤᱱ ᱚᱲᱟᱜ ᱦᱮᱡ ᱠᱟᱛᱮ ᱡᱩᱫᱤ ᱫᱟᱠᱟ ᱠᱚ ᱩᱛᱩ ᱠᱚ ᱡᱩᱫᱤ ᱡᱟᱦᱟᱱᱟᱜ ᱡᱤᱱᱤᱥᱛᱮ ᱮᱥᱮᱫ ᱵᱟᱝ ᱛᱟᱦᱮᱞᱮᱱᱠᱷᱟᱱ ᱚᱱᱟ ᱠᱚ ᱪᱮᱛᱟᱱ ᱨᱮᱠᱚ ᱫᱩᱲᱩᱵᱼᱟ ᱟᱨ ᱚᱱᱟ ᱠᱚ ᱪᱮᱛᱟᱱ ᱨᱮ ᱫᱩᱲᱩᱵ ᱞᱮᱱᱠᱷᱟᱱ ᱩᱱᱠᱩᱣᱟᱜ ᱡᱟᱦᱟᱸ ᱫᱚ ᱴᱚᱭᱞᱮᱴ ᱠᱷᱚᱱᱟᱜ ᱡᱟᱦᱟᱱᱟᱜ ᱟᱠᱚᱣᱟᱜ ᱦᱚᱲᱢᱚ ᱨᱮ ᱞᱟᱜᱟ ᱠᱚᱜᱼᱟ ᱚᱱᱟ ᱠᱚ ᱡᱚᱛᱚ ᱚᱱᱟ ᱫᱟᱠᱟ ᱪᱮᱛᱟᱱ ᱨᱮᱜᱮ ᱛᱟᱦᱮᱱᱟ ᱟᱨ ᱚᱱᱟ ᱠᱚ ᱡᱚᱢ ᱠᱟᱛᱮ ᱟᱵᱚ ᱦᱚᱲᱢᱚ ᱨᱮ ᱟᱭᱢᱟ ᱞᱮᱠᱟᱱ ᱨᱳᱜᱽ ᱟᱡᱟᱨ ᱛᱮᱭᱟᱨᱚᱜᱼᱟ ᱚᱱᱟ ᱠᱚ ᱡᱟᱛᱮ ᱟᱞᱚ ᱛᱮᱭᱟᱨᱚᱜ ᱢᱟ ᱚᱱᱟ ᱞᱟᱹᱜᱤᱫ ᱛᱮ ᱟᱵᱚ ᱥᱚᱵ ᱥᱚᱢᱚᱭ ᱥᱚᱵᱥᱚᱢᱚᱭ ᱵᱚᱱ ᱠᱩᱨᱩᱢᱩᱴᱩᱭᱟ ᱡᱮ ᱡᱟᱛᱮ ᱱᱟᱯᱟᱭ ᱪᱤᱨᱚᱡᱤᱵᱚᱱ ᱱᱟᱯᱟᱭᱛᱮ ᱯᱚᱨᱤᱥᱠᱟᱨ ᱯᱚᱨᱤᱪᱪᱷᱚᱱᱱᱚ ᱛᱟᱦᱮᱱ ᱢᱟ ᱟᱨ ᱟᱵᱚᱣᱟᱜ ᱚᱱᱟ ᱤᱥᱤᱱ ᱠᱚᱨᱮᱱᱟᱜ ᱫᱟᱠᱟ ᱠᱚᱦᱚᱸ ᱟᱹᱰᱤ ᱢᱚᱡᱽ ᱛᱮᱵᱚᱱ ᱰᱷᱟᱯᱚᱜ ᱠᱟᱜᱢᱟ ᱛᱚᱵᱮ ᱠᱷᱟᱱ ᱜᱮ ᱟᱵᱚ ᱚᱱᱟ ᱚᱱᱟ ᱠᱚ ᱨᱳᱜᱽ ᱟᱡᱟᱨ ᱠᱷᱚᱱᱟᱜ ᱵᱚᱱ ᱵᱟᱧᱪᱟᱣ ᱫᱟᱲᱮᱭᱟᱜᱼᱟ